ᱦᱮᱸ ᱟᱵᱚ ᱵᱚᱱ ᱤᱭᱟᱹᱭᱟ ᱥᱟᱱᱛᱟᱲ ᱨᱮ ᱢᱟᱜᱽ ᱠᱷᱚᱱ ᱯᱨᱚᱛᱷᱚᱢ ᱵᱚᱱ ᱮᱦᱚᱵᱟ ᱢᱟᱜᱽ ᱠᱷᱚᱱ ᱵᱚᱱ ᱮᱦᱚᱵᱟ ᱚᱸᱰᱮ ᱠᱷᱚᱱ ᱛᱟᱭᱚᱢ ᱫᱚ ᱢᱟᱜᱽ ᱠᱷᱚᱱ ᱥᱮ ᱵᱟᱦᱟ ᱦᱚᱸ ᱢᱮᱱᱟᱜ ᱛᱟᱵᱚᱱᱟ ᱵᱟᱦᱟ ᱠᱷᱚᱱ ᱛᱮ ᱥᱚᱨᱦᱟᱭ ᱦᱚᱸ ᱢᱮᱱᱟᱜᱼᱟ ᱟᱵᱚ ᱥᱟᱱᱛᱟᱲ ᱨᱮᱱᱟᱜ ᱥᱚᱨᱦᱟᱭ ᱨᱮᱦᱚᱸ ᱢᱟᱱᱮ ᱱᱮᱣᱛᱟ ᱵᱟᱨᱛᱮ ᱠᱚᱣᱟ ᱵᱚᱱ ᱡᱮ ᱢᱤᱥᱨᱟ ᱠᱚ ᱡᱟᱶᱟᱭ ᱜᱚᱢᱠᱮ ᱠᱚ ᱩᱱᱠᱩ ᱠᱚ ᱵᱚᱱ ᱡᱚᱢᱼᱧᱩ ᱦᱚᱪᱚ ᱠᱚᱣᱟ ᱢᱟᱱᱮ ᱪᱮᱫ ᱠᱚ ᱵᱟᱦᱟ ᱨᱮᱫᱚ ᱚᱱᱮ ᱢᱟᱜᱽ ᱢᱟᱥ ᱠᱚ ᱢᱮᱱᱟ ᱵᱟᱦᱟ ᱨᱮᱦᱚᱸ ᱱᱮᱣᱛᱟᱭᱮᱜ ᱠᱚᱜᱮᱭᱟ ᱥᱚᱨᱦᱟᱭ ᱨᱮᱦᱚᱸ ᱵᱚᱱ ᱱᱮᱣᱛᱟ ᱠᱚᱣᱟ ᱢᱟᱜᱽ ᱢᱟᱥ ᱠᱚ ᱢᱮᱱᱟ ᱡᱮ ᱵᱟᱦᱟ ᱡᱮ ᱵᱟᱦᱟ ᱵᱚᱱ ᱠᱚ ᱱᱮᱣᱛᱟ ᱠᱟᱜ ᱵᱚᱱᱟ ᱚᱸᱰᱮ ᱠᱷᱚᱱ ᱟᱞᱮ ᱦᱚᱸ ᱱᱚᱰᱮ ᱥᱟᱱᱛᱟᱲ ᱨᱮ ᱡᱟᱦᱟᱸ ᱢᱮᱱᱟᱜᱼᱟ ᱱᱚᱰᱮ ᱢᱟᱱᱮ ᱫᱚᱦᱚᱭ ᱦᱩᱭᱩᱜᱼᱟ ᱡᱟᱱᱛᱷᱟᱲ ᱡᱟᱱᱛᱷᱟᱲ ᱦᱚᱸ ᱞᱮ ᱵᱚᱸᱜᱟᱭᱟ ᱡᱟᱱᱛᱷᱟᱲ ᱦᱚᱸᱞᱮ ᱵᱚᱸᱜᱟᱭᱟ ᱚᱸᱰᱮ ᱦᱚᱸ ᱯᱮᱲᱟ ᱠᱚ ᱡᱩᱫᱤᱢ ᱱᱮᱣᱛᱟ ᱫᱟᱲᱮ ᱟᱠᱚᱣᱟ ᱚᱱᱟ ᱦᱚᱸ ᱟᱹᱰᱤ ᱱᱟᱯᱟᱭ ᱠᱟᱛᱷᱟ ᱠᱟᱱᱟ ᱚᱱᱮ ᱟᱱᱟ ᱫᱟᱲᱮ ᱪᱮᱛᱟᱱ ᱨᱮ ᱟᱵᱚᱣᱟᱜ ᱡᱟᱦᱟᱸ ᱛᱤᱱᱟᱹᱜ ᱢᱟᱱᱮ ᱫᱟᱲᱮ ᱢᱮᱱᱟᱜᱼᱟ ᱚᱱᱟ ᱤᱭᱟᱹ ᱛᱮ ᱥᱚᱨᱦᱟᱭ ᱠᱚᱨᱮ ᱦᱚᱸᱵᱚᱱ ᱱᱮᱣᱛᱟ ᱠᱚᱣᱟ ᱵᱟᱨᱛᱮ ᱠᱚᱣᱟ ᱵᱚᱱ ᱢᱟᱜᱽ ᱠᱚᱨᱮᱜ ᱟᱵᱚᱣᱟᱜ ᱥᱟᱣᱛᱟ ᱨᱮ ᱡᱟᱦᱟᱸ ᱛᱤᱱᱟᱹᱜ ᱟᱵᱚ ᱢᱮᱱᱟᱜᱼᱟ ᱯᱟᱨᱟᱵᱽ ᱯᱟᱹᱞᱤ ᱚᱱᱟ ᱠᱚᱫᱚ ᱡᱚᱛᱚ ᱦᱚᱲᱟᱜ ᱤᱭᱟᱹ ᱠᱟᱱ ᱛᱟᱵᱚᱱᱟ ᱚᱸᱰᱮ ᱠᱷᱚᱱ ᱮᱦᱚᱵ ᱞᱮᱱᱠᱷᱟᱱ ᱜᱮ ᱡᱚᱛᱚᱣᱟᱜ ᱤᱭᱟᱹᱜᱮ ᱦᱚᱸ ᱡᱚᱛᱚ ᱦᱚᱲᱟᱜ ᱜᱮ ᱢᱟᱱᱮ ᱱᱮᱣᱛᱟ ᱵᱟᱨᱛᱮ ᱡᱚᱛᱚ ᱟᱵᱚ ᱡᱟᱶᱟᱭ ᱜᱚᱢᱠᱮ ᱡᱚᱛᱚ ᱠᱚᱵᱚᱱ ᱱᱮᱣᱛᱟ ᱠᱚᱣᱟ ᱵᱟᱦᱟ ᱨᱮᱦᱚᱸ ᱡᱚᱢ ᱟᱵᱚᱱ ᱧᱩᱭ ᱟᱵᱚᱱ ᱡᱚᱛᱚᱣᱟᱜ ᱵᱚᱱ